ᱟᱞᱮ ᱫᱚ ᱱᱚᱣᱟ ᱠᱚᱨᱮ ᱫᱚ ᱧᱮᱧᱮᱞ ᱡᱟᱭᱜᱟ ᱫᱚ ᱵᱳᱠᱟᱨᱳ ᱥᱴᱤᱞ ᱯᱞᱟᱴ ᱢᱮᱱᱟᱜᱼᱟ ᱚᱱᱟ ᱢᱚᱫᱽᱫᱷᱮ ᱨᱮ ᱥᱤᱴᱤ ᱯᱟᱨᱠ ᱚᱱᱟ ᱴᱷᱮᱡ ᱜᱮ ᱢᱮᱱᱟᱜᱼᱟ ᱜᱟᱨᱜᱟ ᱰᱮᱢ ᱧᱮᱞ ᱫᱟᱲᱮᱭᱟᱜᱼᱟ ᱦᱟᱱᱛᱮᱧ ᱪᱟᱞᱟᱜ ᱠᱷᱟᱡ ᱫᱚ ᱞᱩᱜᱩ ᱵᱩᱨᱩ ᱜᱷᱟᱱᱴᱟ ᱵᱟᱲᱤ ᱟᱨᱚ ᱯᱚᱨ ᱦᱟᱱᱛᱮᱧ ᱪᱟᱞᱟᱜᱼᱟ ᱨᱟᱡᱽᱨᱟᱯᱯᱟ ᱜᱳᱞᱟ ᱨᱟᱡᱽᱨᱟᱯᱯᱟᱨᱮ ᱢᱮᱱᱟᱜᱼᱟ ᱚᱱᱟ ᱠᱚ ᱢᱮᱱᱟᱜᱼᱟ ᱢᱟᱨᱟᱝ ᱵᱩᱨᱩ ᱢᱮᱱᱟᱜᱼᱟ ᱟᱞᱮ ᱥᱩᱨ ᱥᱩᱯᱩᱨ ᱨᱮᱜᱮ ᱤᱱᱟᱹ ᱦᱚᱢ ᱧᱮᱞ ᱫᱟᱲᱮᱭᱟᱜᱼᱟ ᱟᱭᱢᱟ ᱜᱚᱴᱮᱡ ᱡᱤᱱᱤᱥ ᱡᱟᱭᱜᱟ ᱢᱮᱱᱟᱜᱼᱟ ᱡᱟᱦᱟᱸ ᱛᱮ ᱮᱹᱠ ᱡᱟᱱᱩᱣᱟᱨᱤ ᱫᱚ ᱜᱟᱨᱜᱟ ᱰᱮᱱ ᱫᱚ ᱯᱮᱨᱮᱡᱚᱜ ᱠᱟᱱᱟ ᱦᱚᱲ ᱛᱮ ᱯᱤᱠᱱᱤᱠ ᱛᱮ ᱮᱢᱟᱱ ᱛᱮ ᱟᱨ ᱟᱨ ᱤᱭᱟᱹ ᱛᱮᱦᱚᱸ ᱥᱤᱴᱤ ᱯᱟᱨᱠ ᱮᱢᱟᱱ ᱨᱮᱦᱚᱸ ᱫᱟᱬᱟᱱ ᱨᱮᱠᱚ ᱟᱭᱢᱟ ᱜᱚᱴᱮᱜ ᱦᱚᱲ ᱠᱚ ᱡᱟᱣᱨᱟᱜ ᱠᱟᱱ